ᱥᱟᱜᱷᱟᱨᱤᱭᱟᱹ ᱠᱚ ᱥᱟᱶᱛᱮ ᱦᱚᱸᱧ ᱡᱳᱜᱟᱡᱳᱜᱽ ᱟᱠᱟᱫᱟ ᱟᱨ ᱟᱠᱚ ᱦᱚᱸᱠᱚ ᱡᱳᱜᱟᱡᱳᱜᱽ ᱟᱠᱟᱫᱤᱧᱟ ᱪᱮᱫᱟᱜ ᱥᱮ ᱤᱧ ᱤᱧᱟᱹᱜ ᱢᱤᱫ ᱴᱮᱱ ᱴᱳᱴᱳ ᱜᱟᱹᱰᱤ ᱢᱮᱱᱟᱜ ᱟᱠᱟᱫᱟ ᱤᱧ ᱢᱤᱫ ᱫᱤᱱ ᱦᱤᱞᱳᱜ ᱠᱚ ᱠᱩᱞᱤ ᱠᱤᱫᱤᱧᱟ ᱟᱯᱮ ᱥᱮᱫ ᱧᱮᱞ ᱡᱚᱝ ᱡᱟᱭᱜᱟ ᱢᱮᱱᱟᱜ ᱟᱠᱟᱫᱟ ᱤᱧᱦᱚᱸᱧ ᱢᱮᱛᱟᱫ ᱠᱚᱣᱟᱧ ᱦᱮᱸ ᱟᱞᱮ ᱥᱮᱫ ᱨᱚᱵᱤᱱᱫᱨᱚ ᱱᱟᱛᱷ ᱴᱷᱟᱠᱩᱨ ᱵᱤᱥᱥᱚ ᱵᱷᱟᱨᱚᱛᱤ ᱟᱹᱰᱤ ᱱᱟᱢ ᱠᱚᱨᱟ ᱡᱟᱭᱜᱟ ᱯᱟᱥᱮ ᱦᱚᱸ ᱢᱮᱱᱟᱜ ᱟᱠᱟᱫᱟ ᱠᱷᱳᱣᱟᱭ ᱦᱟᱴ ᱠᱳᱯᱟᱭ ᱱᱚᱫᱤ ᱚᱱᱮᱠ ᱠᱤᱪᱷᱩ ᱨᱚᱵᱤᱵᱟᱨ ᱦᱤᱞᱳᱜ ᱫᱚ ᱠᱳᱯᱟᱭ ᱦᱟᱴ ᱨᱮᱫᱚ ᱟᱭᱢᱟ ᱨᱚᱠᱚᱢ ᱦᱟᱴ ᱠᱚ ᱵᱟᱹᱭᱥᱟᱹᱣᱟ ᱠᱳᱯᱟᱭ ᱱᱚᱫᱤ ᱨᱮᱦᱚᱸ ᱱᱤᱨᱤᱵᱤᱞᱤ ᱡᱟᱭᱜᱟ ᱠᱟᱱᱟ ᱟᱹᱭᱩᱵ ᱞᱮᱱᱠᱷᱟᱱ ᱪᱟᱸᱫᱳᱭ ᱰᱩᱵᱩᱡ ᱞᱮᱱ ᱠᱷᱟᱱ ᱯᱟᱦᱟᱲ ᱮᱞᱟᱠᱟ ᱞᱮᱠᱟ ᱧᱮᱞᱚᱜᱼᱟ ᱥᱩᱵᱩᱡᱽ ᱜᱮ